ᱱᱤᱛᱚᱜᱟᱜ ᱚᱠᱛᱚ ᱨᱮ ᱟᱵᱚ ᱦᱚᱲ ᱦᱚᱯᱚᱱ ᱠᱚ ᱞᱟᱹᱜᱤᱫ ᱠᱟᱹᱨᱤ ᱪᱮ ᱴᱮᱠᱱᱳᱞᱚᱡᱤ ᱨᱮᱱᱟᱜ ᱟᱱᱟᱴ ᱫᱚ ᱧᱮᱞᱚᱜᱚᱜ ᱠᱟᱱ ᱜᱮᱭᱟ ᱟᱨ ᱱᱚᱣᱟ ᱨᱮᱱᱟᱜ ᱢᱩᱞ ᱢᱩᱬᱩᱫ ᱚᱡᱮ ᱫᱚ ᱦᱩᱭᱩᱜ ᱠᱟᱱᱟ ᱟᱵᱚ ᱨᱮᱱ ᱦᱚᱲ ᱠᱚ ᱱᱚᱣᱟ ᱪᱮᱛᱟᱱ ᱨᱮ ᱜᱮᱭᱟᱱ ᱨᱮᱱᱟᱜ ᱚᱵᱷᱟᱵ ᱛᱟᱠᱚ ᱢᱮᱱᱟᱜᱼᱟ ᱜᱮᱭᱟᱱ ᱫᱚ ᱵᱟᱝ ᱠᱚ ᱥᱮᱪᱮᱫ ᱟᱠᱟᱱᱟ ᱱᱚᱣᱟ ᱤᱫᱤ ᱠᱟᱛᱮᱫ ᱛᱚ ᱵᱟᱝ ᱥᱮᱪᱮᱫ ᱨᱮᱱᱟᱜ ᱚᱡᱮ ᱫᱚ ᱱᱚᱣᱟ ᱠᱟᱱᱟ ᱡᱮ ᱚᱱᱟ ᱨᱮᱱᱟᱜ ᱫᱟᱣ ᱱᱩᱠᱩ ᱵᱟᱠᱚ ᱤᱫᱤᱭ ᱟᱠᱟᱜᱼᱟ ᱛᱚ ᱡᱩᱫᱤ ᱱᱩᱠᱩ ᱚᱱᱟ ᱨᱮᱱᱟᱜ ᱫᱟᱣ ᱠᱚ ᱧᱟᱢᱟ ᱮᱱᱠᱷᱟᱱ ᱫᱚ ᱟᱠᱚ ᱛᱟᱞᱟ ᱨᱮ ᱡᱟᱦᱟᱸ ᱠᱟᱹᱨᱤ ᱨᱮᱱᱟᱜ ᱟᱱᱟᱴ ᱪᱮ ᱮᱴᱠᱮᱴᱚᱬᱮ ᱧᱮᱞᱚᱜᱚᱜ ᱠᱟᱱᱟ ᱚᱱᱟ ᱫᱚ ᱥᱳᱞᱦᱮ ᱦᱩᱭ ᱫᱟᱲᱮᱭᱟᱜᱼᱟ ᱟᱨ ᱱᱚᱣᱟ ᱫᱚ ᱠᱟᱹᱴᱤᱡ ᱞᱟᱹᱴᱩ ᱥᱟᱱᱟᱢ ᱦᱚᱲ ᱠᱚ ᱞᱟᱜᱟᱱ ᱜᱮ ᱱᱤᱛᱚᱜᱟᱜ ᱱᱚᱣᱟ ᱴᱮᱠᱱᱳᱞᱚᱡᱤ ᱡᱩᱜᱽ ᱨᱮ ᱚᱱᱟ ᱠᱟᱹᱨᱤ ᱨᱮᱱᱟᱜ ᱵᱟᱰᱟᱭ ᱪᱮ ᱵᱮᱵᱚᱦᱟᱨ ᱫᱚ ᱱᱤᱦᱟᱹᱛ ᱜᱮ ᱞᱟᱹᱠᱛᱤᱜ ᱠᱟᱱᱟ ᱟᱨ ᱱᱚᱣᱟ ᱠᱟᱹᱨᱤ ᱵᱮᱜᱚᱨ ᱟᱵᱚᱣᱟᱜ ᱟᱵᱚᱣᱟᱜ ᱫᱤᱱᱟᱹᱢ ᱦᱤᱞᱳᱜᱟᱜ ᱡᱤᱭᱚᱱ ᱠᱷᱟᱰᱟᱣ ᱨᱮ ᱟᱵᱚ ᱟᱹᱰᱤ ᱜᱟᱱ ᱮᱴᱠᱮᱴᱚᱬᱮ ᱨᱮᱵᱚᱱ ᱥᱟᱢᱟᱝ ᱥᱚᱫᱚᱨ ᱫᱟᱲᱮᱭᱟᱜᱼᱟ ᱪᱮᱫᱟᱜ ᱥᱮ ᱱᱚᱣᱟ ᱠᱟᱹᱨᱤ ᱦᱚᱛᱮᱡ ᱛᱮᱜᱮ ᱥᱟᱱᱟᱢ ᱞᱮᱠᱟᱱᱟᱜ ᱠᱟᱢ ᱠᱟᱡᱽ ᱠᱚ ᱚᱲᱟᱜ ᱨᱮ ᱫᱩᱲᱩᱵ ᱠᱟᱛᱮᱫ ᱜᱮ ᱟᱵᱚ ᱵᱚ ᱛᱚᱨᱟᱣ ᱫᱟᱲᱮᱭᱟᱜ ᱠᱟᱱᱟ ᱛᱚ ᱱᱚᱣᱟ ᱵᱮᱜᱚᱨ ᱟᱵᱚᱣᱟᱜ ᱡᱤᱭᱚᱱ ᱥᱩᱜᱩᱲ ᱵᱟᱝ ᱦᱩᱭ ᱫᱟᱲᱮᱭᱟᱜᱼᱟ ᱛᱚ ᱚᱱᱟ ᱞᱮᱠᱟᱛᱮ ᱤᱧᱟᱹᱜ ᱢᱮᱱ ᱫᱚ ᱛᱚ ᱱᱚᱣᱟ ᱡᱟᱦᱟᱸ ᱥᱮᱪᱮᱫ ᱨᱮᱱᱟᱜ ᱟᱱᱟᱴ ᱢᱮᱱᱟᱜᱼᱟ ᱩᱱᱠᱩ ᱥᱮᱪᱮᱫ ᱨᱮᱱᱟᱜ ᱫᱟᱣ ᱠᱚ ᱧᱟᱢ ᱞᱮᱠᱷᱟᱱ ᱠᱟᱹᱨᱤ ᱨᱮ ᱡᱟᱦᱟᱸ ᱮᱴᱠᱮᱴᱚᱬᱮ ᱛᱟᱦᱮᱱ ᱠᱟᱱᱟ ᱱᱚᱣᱟ ᱫᱚ ᱥᱚᱞᱦᱮ ᱦᱩᱭ ᱫᱟᱲᱮᱭᱟᱜᱼᱟ